ᱦᱮᱸ ᱞᱟᱹᱭ ᱫᱟᱹᱧ ᱦᱮᱸ ᱦᱳᱭᱳᱜᱼᱟ ᱦᱳᱭᱳᱜᱼᱟ ᱱᱚᱰᱮ ᱟᱵᱚ ᱱᱚᱜᱼᱚᱸᱭ ᱜᱳᱢᱦᱟ ᱯᱚᱨᱚᱵᱽ ᱠᱚ ᱦᱮᱸ ᱚᱱᱠᱟᱜᱮ ᱵᱩᱨᱩ ᱵᱚᱸᱜᱟ ᱠᱚ

ᱯᱟᱛᱟ ᱠᱚᱢᱟ ᱦᱟᱜ ᱱᱚᱜᱼᱚᱸᱭ ᱵᱩᱨᱩ ᱵᱚᱸᱜᱟ ᱞᱮᱠᱟ ᱱᱟᱜ ᱜᱮ ᱯᱟᱛᱟ ᱠᱚᱢᱟ ᱟᱨ ᱱᱚᱰᱮ ᱦᱚᱸ ᱚᱱᱠᱟ ᱫᱚ ᱦᱟᱜ ᱰᱮᱢ ᱦᱚᱸ ᱵᱚ ᱢᱮᱱᱟ ᱯᱟᱛᱟ ᱞᱮᱠᱟ ᱜᱮ ᱦᱩᱭᱩᱜ ᱠᱟᱱᱟ ᱥᱮᱱᱮᱡ ᱥᱮᱨᱮᱧ ᱜᱮ ᱦᱩᱭᱩᱜᱼᱟ ᱪᱮ ᱦᱳᱭ ᱦᱩᱭᱩᱜᱼᱟ ᱴᱟᱺᱰᱤ ᱠᱚ ᱦᱚᱸ ᱦᱳᱭ ᱱᱚᱣᱟ ᱱᱟᱦᱟᱜ ᱱᱚᱰᱮ ᱟᱵᱚ ᱱᱚᱜᱼᱚᱸᱭ ᱵᱷᱟᱫᱚᱨ ᱵᱚᱸᱜᱟ ᱨᱮᱜᱮ ᱦᱩᱭᱩᱜ ᱠᱟᱱᱟ ᱱᱚᱜᱼᱚᱸᱭ ᱯᱟᱛᱟ ᱠᱚ ᱦᱟᱜ ᱵᱩᱨᱩ ᱵᱚᱸᱜᱟ ᱠᱚ ᱦᱮᱸ ᱪᱮᱫ ᱞᱮᱠᱟ ᱵᱤᱱ ᱞᱟᱹᱭ ᱠᱮᱜᱼᱟ ᱦᱮᱸ ᱟᱞᱮ ᱟᱛᱳ ᱨᱮᱫᱚ ᱱᱤᱭᱟᱹ ᱥᱩᱨ ᱨᱮ ᱦᱩᱭᱩᱜᱼᱟ ᱦᱩᱭᱩᱜᱼᱟ ᱯᱟᱛᱟ ᱢᱮᱱ ᱞᱮᱠᱷᱟᱱ ᱫᱚ ᱱᱚᱜᱼᱚᱸᱭ ᱮᱱᱮᱡ ᱠᱚ ᱥᱮᱨᱮᱧ ᱠᱚᱜᱮ ᱦᱮᱸ ᱦᱳᱭ ᱠᱚᱲᱟ ᱠᱩᱲᱤ ᱠᱚ ᱥᱟᱵᱚᱜᱼᱟ ᱵᱟᱝᱜᱮ ᱚᱱᱟ ᱨᱮᱫᱚ ᱡᱚᱛᱚ ᱦᱚᱲ ᱠᱚ ᱥᱟᱵᱚᱜᱼᱟ

ᱚᱱᱟ ᱨᱮᱫᱚ ᱯᱟᱛᱟ ᱮᱱᱮᱡ ᱨᱮᱫᱚ ᱦᱟᱜ ᱚᱱᱮ ᱯᱟᱛᱟ ᱞᱮᱠᱟᱱᱟᱜ ᱜᱮᱠᱚ ᱥᱮᱨᱮᱧᱟ ᱦᱳᱭ ᱚᱱᱟ ᱫᱚ ᱱᱟᱦᱟᱜ ᱚᱱᱮ ᱵᱚᱸᱜᱟ ᱞᱮᱠᱟᱱᱟᱜ ᱠᱟᱱ ᱜᱮᱫᱚ ᱚᱱᱟᱢᱟ

ᱦᱮᱸ ᱯᱟᱛᱟ ᱦᱩᱭᱩᱜᱼᱟ ᱟᱨᱚ ᱢᱤᱫᱴᱤᱡ ᱱᱚᱛᱮ ᱨᱮ ᱢᱮᱱᱟᱜᱼᱟ ᱟᱥᱱᱟ ᱨᱮ ᱦᱩᱭᱩᱜᱼᱟ ᱚᱱᱟ ᱟᱵᱚ ᱦᱟᱱᱮ ᱮᱨᱚᱜ ᱫᱷᱟᱨᱟ ᱦᱩᱭ ᱜᱚᱫᱚᱜᱼᱟ ᱦᱳᱭ ᱡᱟᱦᱟᱸ ᱵᱚ ᱮᱨᱚᱜ ᱟᱵᱚ ᱮᱱᱮ ᱮᱱ ᱥᱚᱢᱚᱭ ᱟᱥᱱᱟ ᱯᱟᱛᱟ ᱚᱸᱰᱮ ᱦᱚᱸ ᱟᱹᱰᱤ ᱡᱟᱠ ᱡᱚᱢᱚᱠ ᱦᱩᱭᱩᱜᱼᱟ

ᱟᱨ ᱱᱚᱛᱮ ᱨᱮ ᱱᱚᱣᱟ ᱰᱮᱢ ᱨᱮᱦᱚᱸ ᱟᱨᱚ ᱚᱱᱟ ᱱᱚᱰᱮ ᱵᱟᱹᱝᱠᱤ ᱨᱮᱦᱚᱸ ᱦᱮᱸ ᱦᱩᱭᱩᱜᱼᱟ ᱟᱹᱰᱤ ᱠᱚᱰᱨᱟ ᱦᱚᱲ ᱵᱷᱤᱲ ᱚᱱᱟ ᱯᱟᱛᱟ ᱨᱮᱫᱚ ᱚᱱᱟ ᱯᱟᱛᱟ ᱨᱫᱚ ᱟᱹᱰᱤ ᱡᱳᱨ ᱦᱚᱲ ᱵᱷᱤᱲᱟ ᱟᱯᱟᱛ ᱩᱛᱟᱹᱨᱟ ᱚᱱᱟ ᱠᱚᱨᱮ ᱫᱚ

ᱦᱮᱸ ᱯᱟᱛᱟ ᱦᱩᱭ ᱜᱚᱫ ᱮᱱᱟ ᱵᱟᱹᱵᱤᱱ ᱧᱮᱞ ᱵᱟᱲᱟ ᱟᱠᱟᱜᱼᱟ ᱯᱟᱞᱮᱱ ᱟᱫᱚ ᱦᱤᱡᱩᱜ ᱵᱤᱱ ᱧᱮᱼᱧᱮᱞ ᱠᱚ